ᱡᱚᱠᱷᱚᱱ ᱵᱟᱹᱲᱛᱤ ᱦᱚᱲᱠᱚ ᱞᱟᱹᱜᱤᱫ ᱤᱥᱤᱱ ᱦᱩᱭᱩᱜ ᱛᱤᱧᱟᱹ ᱩᱱᱨᱮ ᱫᱟᱜ ᱰᱷᱮᱨ ᱧᱚᱜᱛᱮ ᱵᱟᱥᱟᱝ ᱠᱟᱜ ᱦᱩᱭᱩᱜ ᱛᱤᱧᱟᱹ ᱟᱨ ᱪᱟᱣᱞᱮ ᱠᱚ ᱜᱩᱢ ᱵᱟᱲᱟ ᱠᱟᱛᱮᱫ ᱠᱷᱟᱸᱡᱚ ᱠᱟᱜ ᱦᱩᱭᱩᱜ ᱛᱤᱧᱟᱹ ᱤᱥᱤᱱ ᱦᱩᱭ ᱞᱮᱱᱠᱷᱟᱱ ᱩᱱᱠᱩ ᱠᱚ ᱦᱚᱦᱚ ᱵᱟᱲᱟ ᱠᱟᱛᱮᱫ ᱦᱟᱹᱴᱤᱧ ᱟᱠᱚᱣᱟᱧ ᱛᱟᱨᱯᱚᱨᱮ ᱫᱟᱠᱟ ᱦᱚᱦᱚ ᱠᱟᱛᱮᱧ ᱮᱢᱟ ᱠᱚᱣᱟ ᱟᱨ ᱪᱮᱫ ᱪᱚᱝ ᱩᱱᱠᱩ ᱢᱟᱱᱮ ᱵᱟᱝ ᱦᱚᱦᱚ ᱠᱟᱛᱮᱫ ᱛᱚ ᱱᱤᱡᱮᱛᱚ ᱵᱟᱝ ᱡᱚᱢᱫᱟᱲᱮᱜ ᱠᱟᱹᱱᱟᱹᱧ ᱚᱱᱟᱛᱮ ᱵᱟᱹᱲᱛᱤ ᱦᱚᱲ ᱠᱚᱫᱚ ᱟᱜᱮ ᱠᱷᱟᱣᱟᱣ ᱠᱚᱣᱟᱠᱚ ᱛᱟᱨᱯᱚᱨᱮ ᱤᱧ ᱟᱨᱚ ᱠᱟᱹᱢᱤ ᱞᱟᱹᱜᱤᱫ ᱤᱧ ᱦᱚᱨᱟᱭᱟ ᱡᱟᱦᱟᱱᱟᱜ ᱜᱮ ᱡᱮᱢᱚᱱ ᱵᱟᱝ ᱤᱥᱤᱱ ᱥᱟᱹᱛ ᱠᱟᱛᱮᱜ ᱫᱚ ᱢᱟᱱᱮ ᱩᱱᱠᱩ ᱠᱚ ᱞᱟᱹᱜᱤᱫ ᱤᱥᱤᱱ ᱥᱟᱹᱛ ᱠᱟᱛᱮᱜ ᱜᱮ ᱟᱨ ᱪᱮᱫ ᱞᱮᱠᱟ ᱦᱩᱭ ᱠᱟᱱ ᱛᱤᱧᱟᱹ ᱥᱮ ᱵᱟᱝ ᱦᱩᱭ ᱠᱟᱱ ᱛᱤᱧᱟᱹ ᱚᱸᱰᱮᱧ ᱵᱩᱡᱟ ᱦᱟᱹᱴᱤᱧ ᱠᱟᱛᱮᱜ ᱥᱤᱵᱤᱞᱮᱫ ᱠᱚᱣᱟ ᱥᱮ ᱵᱟᱝ ᱥᱤᱵᱤᱞᱮᱫ ᱠᱚᱣᱟ ᱚᱱᱟ ᱦᱚᱸᱠᱚ ᱞᱟᱹᱭ ᱤᱧᱟᱹ